ᱤᱧᱟᱹᱜ ᱱᱚᱝᱠᱟ ᱢᱤᱫ ᱠᱤᱛᱟᱹ ᱜᱟᱭᱟᱱᱤᱧ ᱧᱮᱞ ᱞᱮᱫᱟ ᱡᱟᱦᱟᱸᱨᱮ ᱠᱚ ᱟᱹᱰᱤ ᱢᱚᱡᱽ ᱠᱚ ᱥᱟᱡᱽ ᱥᱟᱯᱲᱟᱣ ᱠᱟᱫᱟ ᱡᱮ ᱠᱤᱥᱠᱩ ᱟᱨ ᱢᱟᱨᱰᱤ ᱫᱚ ᱵᱟᱝᱠᱚ ᱯᱮᱲᱟᱜᱼᱟ ᱴᱩᱰᱩ ᱟᱨ ᱵᱮᱥᱨᱟ ᱫᱚ ᱵᱟᱝᱠᱚ ᱯᱮᱲᱟᱜᱼᱟ ᱯᱮᱲᱟ ᱞᱮᱱᱠᱷᱟᱱ ᱩᱱᱠᱩ ᱛᱟᱞᱟᱨᱮ ᱮᱸᱴᱠᱮᱴᱚᱬᱮ ᱥᱤᱨᱡᱟᱹᱜᱼᱟ ᱛᱳ ᱱᱚᱣᱟ ᱠᱚ ᱠᱟᱛᱷᱟ ᱟᱹᱰᱤ ᱢᱚᱡᱽ ᱚᱱᱟ ᱢᱤᱫ ᱠᱤᱛᱟᱹ ᱜᱟᱭᱟᱱ ᱨᱮᱠᱚ ᱥᱟᱵ ᱨᱟᱠᱟᱵ ᱠᱟᱫᱟ ᱟᱨ ᱱᱚᱣᱟᱠᱚ ᱥᱟᱞᱟᱜ ᱤᱧ ᱚᱲᱟᱜ ᱨᱮ ᱜᱟᱛᱮ ᱠᱚ ᱥᱟᱞᱟᱜ ᱥᱮ ᱚᱲᱟᱜ ᱨᱮᱱ ᱟᱭᱳᱼᱵᱟᱵᱟ ᱥᱟᱞᱟᱜ ᱦᱚᱧ ᱜᱟᱯᱟᱞᱢᱟᱨᱟᱜ ᱠᱟᱱᱟ ᱟᱨ ᱚᱱᱟ ᱠᱚᱧ ᱞᱟᱹᱭ ᱟᱠᱚ ᱠᱟᱱᱟ ᱜᱟᱛᱮ ᱠᱚ ᱥᱮ ᱱᱚᱝᱠᱟ ᱫᱚ ᱡᱟᱛᱮ ᱟᱞᱚ ᱯᱮ ᱯᱮᱲᱟᱜ ᱢᱟ ᱟᱨ ᱜᱟᱛᱮᱜ ᱚᱲᱟᱜ ᱨᱮᱱ ᱦᱚᱧ ᱢᱮᱛᱟᱣ ᱠᱚᱣᱟ ᱡᱮ ᱱᱚᱣᱟ ᱢᱤᱫ ᱠᱤᱛᱟᱹ ᱜᱟᱭᱟᱱ ᱧᱮᱞ ᱡᱟᱛᱮ ᱩᱱᱠᱩ ᱠᱚ ᱵᱩᱫᱽ ᱜᱮᱭᱟᱱ ᱠᱚ ᱦᱟᱢᱮᱴ ᱡᱚᱱᱟᱜ ᱢᱟ ᱡᱮᱞᱮᱠᱟ ᱤᱧᱤᱧ ᱦᱟᱢᱮᱴ ᱠᱟᱫᱟ ᱚᱱᱠᱟ ᱚᱱᱠᱟ ᱠᱚ ᱦᱟᱢᱮᱴ ᱫᱟᱲᱮᱭᱟᱜ ᱢᱟ ᱩᱱᱠᱩ ᱦᱚᱸ ᱚᱱᱟᱜᱮ ᱤᱧ ᱜᱟᱛᱮ ᱠᱚ ᱥᱟᱞᱟᱜ ᱤᱧ ᱜᱟᱞᱚᱪ ᱠᱟᱫᱟ ᱟᱨ ᱚᱲᱟᱜ ᱨᱮᱱ ᱦᱚᱲ ᱥᱟᱞᱟᱜ ᱦᱚᱧ ᱜᱟᱞᱚᱪ ᱠᱟᱫᱟ